ᱥᱤᱢ ᱥᱩᱠᱨᱤ ᱫᱚ ᱟᱭᱢᱟᱜᱮ ᱞᱮ ᱟᱹᱥᱩᱞ ᱟᱠᱟᱫ ᱠᱚᱣᱟ ᱟᱫᱚ ᱥᱤᱢ ᱥᱩᱠᱨᱤ ᱫᱚ ᱢᱟᱱᱮ ᱟᱹᱥᱩᱞ ᱟᱠᱟᱫᱠᱚ ᱜᱮᱭᱟᱞᱮ ᱟᱭᱢᱟ ᱰᱷᱮᱨ ᱜᱮ ᱟᱫᱚ ᱥᱤᱢ ᱥᱩᱠᱨᱤ ᱫᱚ ᱦᱚᱯᱚᱱᱚᱜᱼᱟᱠᱚ ᱢᱟᱱᱮ ᱟᱭᱢᱟ ᱟᱭᱢᱟᱠᱚ ᱦᱚᱯᱚᱱᱚᱜᱼᱟ ᱥᱩᱠᱨᱤᱫᱚ ᱚᱱᱠᱟ ᱢᱤᱫᱴᱮᱱ ᱜᱮ ᱮᱸᱜᱟᱭ ᱛᱮᱦᱮᱱ ᱠᱷᱟᱱ ᱯᱟᱸᱪᱼᱪᱷᱚᱴᱤ ᱦᱚᱸᱭ ᱦᱚᱯᱚᱱ ᱠᱚᱣᱟ ᱟᱨ ᱥᱤᱢᱠᱚᱦᱚᱸ ᱟᱹᱥᱩᱞ ᱟᱠᱟᱫ ᱠᱚᱣᱟᱞᱮ ᱩᱱᱠᱩ ᱦᱚᱸᱠᱚ ᱦᱚᱯᱚᱱᱚᱜᱼᱟ ᱫᱚᱥ ᱵᱟᱨᱳᱴᱤ ᱠᱟᱛᱮᱫ ᱟᱫᱚ ᱥᱤᱢ ᱥᱩᱠᱨᱤ ᱟᱹᱥᱩᱞ ᱠᱟᱛᱮᱫ ᱟᱞᱮᱫᱚ ᱟᱹᱰᱤᱜᱟᱱᱞᱮ ᱞᱟᱵᱷᱞᱮ ᱵᱩᱡᱷᱟᱹᱣᱼᱟ ᱪᱮᱫᱟᱜ ᱥᱮ ᱩᱱᱠᱚ ᱫᱚ ᱟᱹᱥᱩᱞ ᱠᱚᱣᱟᱵᱚᱱ ᱡᱚᱛᱚ ᱦᱚᱲᱟᱜ ᱥᱚᱝᱥᱟᱨ ᱜᱷᱟᱨᱚᱸᱡᱽ ᱨᱮᱠᱚ ᱛᱮᱦᱮᱱᱟ ᱥᱩᱢ ᱥᱩᱠᱨᱤ ᱠᱚ ᱛᱮᱦᱮᱱ ᱠᱷᱟᱱᱫᱚ ᱢᱟᱱᱮ ᱥᱟᱨᱮᱪ ᱫᱟᱠᱟ ᱦᱚᱭᱛᱚ ᱥᱟᱨᱮᱪ ᱫᱟᱠᱟ ᱡᱚᱢ ᱠᱟᱛᱮᱫ ᱥᱟᱨᱮᱪ ᱮᱱᱟ ᱚᱱᱟᱠᱚᱵᱚᱱ ᱮᱢᱟᱣᱟᱠᱚᱣᱟ ᱛᱟᱦᱚᱞᱮ ᱚᱱᱟ ᱡᱚᱢ ᱡᱚᱢᱛᱮᱜᱮ ᱠᱚ ᱦᱟᱨᱟᱜᱼᱟ ᱟᱨ ᱱᱚᱝᱠᱟᱠᱚ ᱦᱚᱯᱚᱱᱚᱜ ᱟᱠᱚ ᱩᱱᱠᱩ ᱡᱚᱛᱱᱚᱠᱚ ᱦᱩᱭᱩᱜᱼᱟ ᱡᱚᱛᱱᱚ ᱫᱚ ᱤᱧᱫᱚ ᱟᱹᱰᱤᱟᱸᱴᱼᱤᱧ ᱠᱩᱥᱤᱭᱟᱜᱼᱟ ᱟᱹᱰᱤᱟᱸᱴ ᱥᱤᱢ ᱥᱩᱠᱨᱤᱫᱚᱧ ᱠᱩᱥᱤᱣᱟᱠᱚᱣᱟ ᱡᱚᱠᱷᱚᱱᱜᱮ ᱥᱤᱢᱠᱚ ᱦᱚᱯᱚᱱᱚᱜᱼᱟ ᱛᱚᱠᱷᱚᱱ ᱜᱮ ᱵᱩᱨᱥᱤ ᱠᱷᱚᱱᱫᱚ ᱯᱷᱮᱴᱠᱚ ᱦᱩᱭᱩᱜᱼᱟ ᱮᱸᱜᱟᱫᱚ ᱛᱚᱞᱠᱟᱭ ᱦᱩᱭᱩᱜᱼᱟ ᱟᱨ ᱡᱚᱢᱟᱜ ᱠᱚ ᱮᱢᱟᱠᱚ ᱦᱩᱭᱩᱜᱼᱟ ᱡᱚᱢᱟᱜᱠᱚ ᱮᱢ ᱠᱟᱛᱮᱫ ᱩᱱᱠᱩ ᱫᱚ ᱠᱟᱹᱴᱤᱡ ᱜᱮᱭᱟᱛᱚ ᱟᱫᱚ ᱚᱱᱠᱟ ᱨᱮᱭᱟᱲ ᱨᱟᱵᱟᱝ ᱨᱮᱫᱚ ᱢᱤᱫᱵᱟᱨ ᱫᱚᱠᱚ ᱜᱚᱡᱚᱜ ᱜᱮᱭᱟ ᱜᱚᱡᱫᱚ ᱟᱨ ᱱᱚᱝᱠᱟ ᱡᱩᱫᱤ ᱜᱚᱨᱚᱢ ᱫᱤᱱ ᱛᱮᱦᱮᱱᱟ ᱫᱚ ᱩᱱᱠᱩᱫᱚ ᱵᱟᱠᱚ ᱜᱚᱡᱚᱜᱼᱟ ᱢᱟᱱᱮ ᱡᱚᱛᱚ ᱜᱮᱠᱚ ᱦᱟᱨᱟᱜᱼᱟ ᱟᱨ ᱱᱚᱠᱟ ᱤᱭᱟᱹᱻ ᱮᱱᱛᱮᱫ ᱢᱮᱨᱚᱢᱠᱚ ᱢᱮᱨᱚᱢ ᱠᱚᱦᱚᱸ ᱚᱱᱠᱟᱜᱮ ᱡᱚᱠᱷᱚᱱ ᱠᱚ ᱦᱚᱯᱚᱱᱚᱜᱼᱟ ᱛᱟᱞᱦᱮᱫᱚ ᱤᱭᱟᱹ ᱟᱞᱮᱫᱚ ᱱᱚᱝᱠᱟᱞᱮ ᱤᱭᱟᱹ ᱠᱚᱣᱟ ᱡᱮ ᱦᱚᱯᱚᱱᱞᱮᱱ ᱠᱷᱟᱱ ᱜᱮᱠᱚ ᱩᱱᱠᱚᱫᱚ ᱜᱮᱸᱫᱽᱨᱮᱡᱛᱮ ᱡᱚᱫ ᱥᱟᱯᱷᱟᱠᱚ ᱦᱩᱭᱩᱜᱼᱟ ᱡᱚᱫ ᱥᱟᱯᱟ ᱠᱟᱛᱮᱫ ᱢᱤᱫᱜᱷᱟᱹᱲᱤᱡ ᱯᱚᱨᱮ ᱠᱷᱚᱱᱜᱮ ᱩᱱᱤ ᱠᱤᱱᱛᱩᱭ ᱛᱟᱲᱟᱢᱟᱭ ᱛᱳ ᱟᱡ ᱜᱚᱜᱚ ᱴᱷᱮᱱᱼᱮ ᱪᱟᱞᱟᱜᱼᱟ ᱟᱫᱚ ᱚᱱᱠᱟᱜᱮ ᱜᱷᱟᱥ ᱠᱚᱞᱮ ᱟᱹᱜᱩᱭᱟ ᱡᱚᱢ ᱦᱚᱪᱚ ᱠᱚᱣᱟᱞᱮ ᱟᱨ ᱚᱱᱠᱟᱛᱮᱜᱮ ᱞᱮ ᱦᱟᱨᱟ ᱠᱚᱣᱟ ᱚᱸᱰᱮ ᱠᱷᱚᱱᱜᱮ ᱟᱞᱮᱭᱟᱜ ᱯᱚᱭᱥᱟ ᱴᱟᱠᱟ ᱦᱩᱭᱩᱜᱚᱼᱟ ᱛᱳ ᱚᱱᱟᱛᱮ ᱟᱞᱮᱫᱚ ᱢᱮᱨᱚᱢ ᱵᱷᱤᱰᱤ ᱫᱚ ᱟᱹᱰᱤᱟᱸᱴ ᱞᱮ ᱠᱩᱥᱤ ᱟᱠᱚᱣᱟ ᱟᱨ ᱤᱧᱜᱮ ᱢᱮᱨᱚᱢ ᱵᱷᱤᱰᱤᱫᱚ ᱟᱹᱰᱤᱟᱸᱴ ᱤᱧ ᱠᱩᱥᱤᱭᱟᱠᱚᱣᱟ ᱚᱱᱟᱛᱮᱜᱮ ᱚᱲᱟᱜ ᱨᱮᱞᱮ ᱟᱹᱥᱩᱞ ᱠᱚᱣᱟ